ᱤᱧ ᱫᱚ ᱮᱱᱮᱡ ᱥᱮᱨᱮᱧ ᱠᱚᱫᱚ ᱦᱩᱰᱤᱧ ᱫᱷᱟᱨᱟ ᱠᱷᱚᱱ ᱜᱤᱧ ᱪᱮᱫ ᱟᱠᱟᱫᱼᱟ ᱢᱟᱲᱟᱝ ᱤᱧ ᱧᱮᱞ ᱠᱚᱣᱟᱹᱧ ᱛᱟᱦᱮᱱᱚᱜ ᱠᱟᱹᱴᱤᱡ ᱤᱧ ᱛᱟᱦᱮᱸ ᱠᱟᱱ ᱡᱚᱠᱷᱚᱱ ᱠᱚ ᱮᱱᱮᱡ ᱥᱮᱨᱮᱧ ᱟᱠᱚ ᱤᱧ ᱡᱟᱯᱟᱜ ᱠᱟᱛᱮᱧ ᱠᱚᱭᱚᱜ ᱠᱟᱠᱚ ᱛᱟᱦᱮᱱ ᱤᱧ ᱩᱭᱦᱟᱹᱨᱟ ᱤᱧ ᱦᱚᱸᱧ ᱪᱮᱫᱚᱜᱼᱟ ᱱᱚᱝᱠᱟ ᱜᱮ ᱤᱱᱟᱹᱠᱷᱟᱱ ᱛᱟᱭᱱᱚᱢ ᱫᱚ ᱚᱱᱠᱟ ᱚᱱᱠᱟ ᱛᱮᱜᱮ ᱤᱧ ᱦᱚᱸᱧ ᱪᱮᱫ ᱤᱫᱤᱭᱮᱱᱟ ᱜᱚᱲᱚᱢ ᱵᱩᱰᱷᱤ ᱠᱚ ᱟᱹᱭᱩ ᱵᱟᱵᱟ ᱠᱚᱴᱷᱮᱱ ᱜᱤᱧ ᱪᱮᱫ ᱟᱠᱟᱱᱟ ᱟᱨᱦᱚᱸ ᱚᱱᱠᱟ ᱜᱮ ᱮᱱᱮᱡ ᱟᱠᱷᱲᱟ ᱠᱚᱨᱮ ᱦᱚᱸᱧ ᱧᱮᱞ ᱠᱚᱣᱟ ᱩᱱᱠᱩ ᱠᱚ ᱧᱮᱞ ᱛᱮᱦᱚᱸᱧ ᱪᱮᱫ ᱮᱱ ᱜᱮᱭᱟ ᱢᱟᱲᱟᱝ ᱢᱟᱲᱟᱝ ᱫᱚ ᱵᱟᱹᱧ ᱜᱟᱱᱟ ᱵᱟᱹᱧ ᱫᱟᱲᱮᱭᱟᱜᱼᱟ ᱟᱫᱚᱧ ᱢᱮᱱᱟ ᱦᱚᱲ ᱠᱚ ᱜᱟᱱᱮᱜ ᱠᱷᱟᱱ ᱤᱧ ᱪᱤᱠᱟᱹᱛᱮ ᱵᱟᱹᱧ ᱫᱟᱲᱮᱭᱟᱜᱼᱟ ᱤᱧ ᱦᱚᱸᱧ ᱫᱟᱲᱮᱭᱟᱜ ᱜᱮᱭᱟ ᱚᱱᱠᱟᱛᱮ ᱤᱧ ᱦᱚᱸᱧ ᱚᱱᱟ ᱡᱤᱱᱤᱥᱤᱧ ᱪᱤᱠᱟᱹ ᱠᱮᱫ ᱜᱮᱭᱟ ᱟᱨ ᱱᱚᱜᱼᱚᱭ ᱤᱧ ᱜᱟᱱ ᱠᱮᱫ ᱜᱮ ᱮᱱᱮᱡ ᱦᱚᱸᱧ ᱜᱟᱱ ᱠᱮᱫ ᱜᱮ ᱥᱮᱨᱮᱧ ᱦᱚᱸᱧ ᱜᱟᱱ ᱠᱮᱫ ᱜᱮ ᱡᱚᱛᱚᱣᱟᱜ ᱜᱤᱧ ᱜᱟᱱ ᱠᱮᱫ ᱜᱮᱭᱟ ᱟᱨ ᱦᱚᱲ ᱠᱚᱦᱚᱸᱧ ᱞᱟᱹᱭᱟᱠᱚ ᱠᱟᱱ ᱜᱮᱭᱟ ᱟᱨᱤᱧ ᱪᱮᱫ ᱟᱠᱚ ᱠᱟᱱ ᱜᱮᱭᱟ ᱦᱚᱲ ᱦᱚᱸ ᱚᱱᱮ ᱚᱱᱠᱟ ᱜᱮ ᱱᱚᱶᱟ ᱫᱚ ᱟᱯᱮ ᱦᱚᱸᱯᱮ ᱪᱮᱫ ᱫᱟᱲᱮᱭᱟᱜ ᱜᱮᱭᱟ ᱚᱱᱠᱟ ᱜᱮ ᱟᱞᱚᱯᱮ ᱟᱹᱲᱤᱥᱚᱜᱼᱟ ᱟᱨ ᱮᱱᱮᱡ ᱥᱮᱨᱮᱧ ᱫᱚᱭ ᱪᱮᱫ ᱯᱮᱜᱮ ᱟᱨ ᱱᱚᱣᱟ ᱫᱚ ᱪᱮᱫᱠᱟᱛᱮᱵᱚᱱ ᱫᱚᱦᱚᱭ ᱜᱮᱭᱟ ᱟᱨ ᱱᱚᱜᱼᱚᱭ ᱞᱮ ᱫᱚᱦᱚ ᱟᱹᱜᱩᱭᱮᱫ ᱜᱮᱭᱟ ᱟᱞᱮ ᱦᱚᱸ ᱱᱤᱛᱚᱜ ᱫᱚ ᱵᱟᱞᱮ ᱤᱭᱟᱹ ᱦᱤᱲᱤᱧ ᱚᱪᱚᱣᱟᱜ ᱠᱟᱱᱟ ᱵᱟᱞᱮ ᱪᱟᱵᱟ ᱚᱪᱚᱣᱟᱜ ᱠᱟᱱᱟ ᱚᱱᱟ ᱮᱱᱮᱡ ᱥᱮᱨᱮᱧ ᱠᱚᱫᱚ ᱟᱨ ᱱᱤᱛᱚᱜ ᱠᱩᱲᱤ ᱜᱤᱫᱽᱨᱟᱹ ᱠᱚᱲᱟ ᱜᱤᱫᱽᱨᱟᱹ ᱠᱚᱦᱚᱸ ᱚᱱᱟ ᱞᱟᱹᱜᱤᱫ ᱜᱮ ᱡᱚᱛᱚ ᱜᱮᱵᱚᱱ ᱞᱟᱹᱭᱟᱠᱚᱣᱟᱵᱚᱱ ᱢᱮᱛᱟ ᱠᱚᱣᱟ ᱵᱚᱱ ᱢᱮᱛᱟ ᱠᱚ ᱠᱟᱱᱟᱞᱮ ᱡᱚᱛᱚ ᱜᱮ ᱪᱮᱫᱚᱜ ᱯᱮ ᱪᱮᱫᱚᱜ ᱟᱵᱚᱱ ᱢᱮᱱᱛᱮ ᱠᱩᱲᱤ ᱜᱤᱫᱽᱨᱟᱹ ᱱᱚᱣᱟ ᱟᱵᱚ ᱫᱷᱚᱨᱚᱢ ᱱᱤᱭᱮ ᱫᱷᱚᱨᱚᱢ ᱨᱮᱭᱟᱜ ᱮᱱᱮᱡ ᱥᱮᱨᱮᱧ ᱠᱟᱱᱟ ᱥᱚᱢᱟᱡᱽ ᱨᱮᱭᱟᱜ ᱮᱱᱮᱡ ᱥᱮᱨᱮᱧ ᱠᱟᱱᱟ ᱛᱟᱵᱚᱱ ᱱᱚᱣᱟ ᱫᱚ ᱵᱟᱵᱚ ᱤᱭᱟᱹ ᱦᱤᱲᱤᱧᱟ ᱛᱟᱵᱚᱱ ᱵᱟᱵᱚ ᱪᱟᱵᱟᱭᱟ ᱛᱟᱵᱚᱱ ᱱᱚᱣᱟ ᱫᱚᱵᱚᱱ ᱫᱚᱦᱚ ᱟᱜᱩᱭ ᱜᱮᱭᱟ ᱚᱱᱟᱛᱮ ᱜᱤᱫᱽᱨᱟᱹ ᱠᱚᱦᱚᱸ ᱱᱤᱛᱚᱜ ᱫᱚᱠᱚ ᱪᱮᱫ ᱤᱫᱤᱭᱮᱫ ᱜᱮᱭᱟ ᱠᱚ ᱟᱨ ᱠᱚ ᱫᱚᱦᱚ ᱤᱫᱤᱭᱮᱫ ᱜᱮᱭᱟ ᱱᱟᱦᱟᱜ ᱠᱚ ᱟᱸᱡᱚᱢ ᱤᱫᱤᱭᱮᱫ ᱜᱮᱭᱟ ᱠᱚ ᱱᱚᱣᱟ ᱮᱱᱮᱡ ᱥᱮᱨᱮᱧ ᱠᱚᱫᱚ ᱱᱤᱛᱚᱜ ᱫᱚ